ᱱᱚᱣᱟ ᱥᱟᱶᱛᱟ ᱛᱟᱞᱟ ᱨᱮ ᱥᱮᱪᱮᱫ ᱨᱮᱱᱟᱜ ᱫᱟᱣ ᱫᱚ ᱡᱷᱚᱛᱚ ᱦᱚᱲᱟᱜ ᱜᱮ ᱥᱚᱢᱟᱱ ᱟᱹᱭᱫᱟᱹᱨ ᱢᱮᱱᱟᱜ ᱛᱟᱠᱚᱣᱟ ᱛᱟᱛᱮ ᱠᱚᱲᱟ ᱜᱤᱫᱽᱨᱟᱹ ᱦᱩᱭᱩᱜ ᱟᱨ ᱠᱩᱲᱤ ᱜᱤᱫᱽᱨᱟᱹ ᱦᱩᱭᱩᱜ ᱪᱮᱫᱟᱜ ᱱᱚᱣᱟ ᱥᱟᱶᱛᱟ ᱨᱮ ᱥᱤᱠᱷᱱᱟᱹᱛ ᱜᱮ ᱥᱟᱶᱛᱟᱭ ᱫᱚᱦᱚᱭᱟ ᱥᱮᱪᱮᱫ ᱪᱷᱟᱲᱟ ᱥᱟᱱᱟᱢᱟᱜ ᱜᱮ ᱵᱤᱛᱛᱷᱟᱹ ᱜᱮᱭᱟ ᱢᱤᱫᱴᱟᱹᱝ ᱠᱚᱲᱟ ᱜᱤᱫᱽᱨᱟᱹ ᱪᱮᱫ ᱞᱮᱠᱟ ᱚᱞᱚᱜ ᱯᱟᱲᱦᱟᱣ ᱠᱟᱛᱮᱜ ᱟᱹᱰᱤ ᱢᱟᱨᱟᱝ ᱦᱚᱲᱮ ᱦᱩᱭ ᱫᱟᱲᱮᱭᱟᱜᱼᱟ ᱡᱮᱢᱚᱱ ᱢᱟᱪᱮᱫ ᱰᱟᱠᱴᱟᱨ ᱤᱱᱡᱤᱱᱤᱭᱟᱨ ᱥᱚᱢᱟᱡᱽ ᱥᱮᱵᱟ ᱟᱨᱦᱚᱸ ᱚᱱᱠᱟᱱᱟᱜ ᱟᱭᱢᱟ ᱞᱮᱠᱟ ᱡᱟᱭᱜᱟ ᱨᱮ ᱠᱟᱹᱢᱤ ᱫᱟᱲᱮᱭᱟᱜᱼᱟᱭ ᱚᱱᱠᱟ ᱞᱮᱠᱟ ᱜᱮ ᱠᱩᱲᱤ ᱜᱤᱫᱽᱨᱟᱹ ᱠᱚ ᱦᱚᱸ ᱚᱞᱚᱜ ᱯᱟᱲᱦᱟᱣ ᱥᱮᱬᱟ ᱠᱟᱛᱮᱜ ᱟᱹᱰᱤ ᱢᱟᱨᱟᱝ ᱦᱚᱲ ᱠᱚ ᱵᱮᱱᱟᱣ ᱫᱟᱲᱮᱭᱟᱜᱼᱟ ᱥᱟᱱᱟᱢᱟᱜ ᱠᱟᱹᱢᱤ ᱠᱚ ᱠᱟᱹᱢᱤ ᱫᱟᱲᱮᱭᱟᱜᱼᱟ ᱩᱱᱠᱩ ᱦᱚᱸ ᱵᱟᱝ ᱠᱚ ᱠᱟᱹᱢᱤ ᱞᱮᱠᱷᱟᱱ ᱡᱮᱞᱮᱠᱟ ᱰᱟᱠᱴᱟᱨ ᱤᱱᱡᱤᱱᱤᱭᱟᱨ ᱚᱯᱷᱤᱥᱟᱨ ᱢᱮᱱᱮᱡᱟᱨ ᱥᱚᱢᱟᱡᱽ ᱥᱮᱵᱟ ᱵᱟᱹᱫᱽ ᱵᱟᱹᱲᱦᱟᱹᱲ ᱨᱮ ᱠᱟᱹᱢᱤ ᱡᱷᱚᱛᱚ ᱜᱮ ᱠᱚ ᱫᱟᱲᱮᱭᱟᱜᱼᱟ ᱥᱟᱶᱛᱟ ᱠᱤᱭᱟᱹ ᱴᱷᱟᱶ ᱨᱮᱭᱟᱜ ᱦᱚᱨᱟ ᱨᱮ ᱛᱤᱨᱞᱟᱹ ᱠᱚᱫᱚ ᱟᱹᱰᱤ ᱥᱚᱨᱮᱥ ᱨᱮ ᱛᱟᱦᱮᱸ ᱠᱟᱛᱮᱜ ᱨᱮᱦᱚᱸ ᱩᱱᱟᱹᱜ ᱢᱟᱹᱱ ᱫᱚ ᱵᱟᱝ ᱠᱚ ᱧᱟᱢᱮᱫᱟ ᱢᱮᱱᱠᱷᱟᱱ ᱩᱱᱠᱩ ᱫᱚ ᱚᱠᱟᱴᱟᱜ ᱠᱟᱹᱢᱤ ᱛᱮᱦᱚᱸ ᱵᱟᱝ ᱠᱚ ᱛᱟᱭᱚᱢᱟ ᱡᱮᱞᱮᱠᱟ ᱚᱞᱚᱜ ᱯᱟᱲᱦᱟᱣ ᱮᱱᱮᱡ ᱥᱮᱨᱮᱧ ᱠᱟᱹᱢᱤ ᱠᱟᱹᱥᱱᱤ ᱤᱥᱤᱱ ᱵᱟᱥᱟᱝ ᱥᱟᱱᱟᱢᱟᱜ ᱜᱮ ᱪᱮᱫᱟᱜ ᱥᱮ ᱩᱱᱠᱩ ᱫᱚ ᱮᱴᱟᱜ ᱚᱲᱟᱜ ᱪᱟᱞᱟᱜ ᱦᱩᱭᱩᱜ ᱛᱟᱠᱚᱣᱟ ᱟᱹᱰᱤ ᱨᱚᱠᱚᱢ ᱟᱛᱼᱛᱟᱪᱟᱨ ᱱᱟᱦᱟᱪᱟᱨ ᱥᱟᱦᱟᱣ ᱦᱩᱭᱩᱜ ᱛᱟᱠᱚᱣᱟ ᱵᱷᱟᱹᱜᱤ ᱡᱟᱭᱜᱟ ᱨᱮ ᱠᱟᱹᱢᱤ ᱠᱟᱛᱮ ᱨᱮ ᱦᱚᱸ ᱵᱷᱟᱹᱜᱤ ᱵᱟᱠᱚ ᱧᱮᱞ ᱠᱚᱣᱟ ᱢᱮᱱᱠᱷᱟᱱ ᱱᱚᱣᱟ ᱠᱚᱫᱚ ᱩᱪᱤᱛ ᱵᱟᱝ ᱠᱟᱱᱟ ᱡᱟᱛᱮ ᱩᱱᱠᱩ ᱛᱤᱨᱞᱟᱹ ᱠᱚ ᱥᱟᱱᱟᱢ ᱡᱟᱭᱜᱟ ᱨᱮ ᱢᱟᱹᱱ ᱠᱚ ᱧᱟᱢ ᱢᱟ ᱟᱨ ᱱᱟᱯᱟᱭ ᱥᱟᱫᱷᱤᱱ ᱛᱮᱠᱚ ᱛᱟᱦᱮᱸ ᱫᱟᱲᱮᱭᱟᱜ ᱢᱟ ᱱᱚᱣᱟ ᱫᱚ ᱥᱟᱱᱟᱢ ᱦᱚᱲᱟᱜ ᱜᱮ ᱫᱟᱭᱤᱛᱼᱛᱚ ᱠᱟᱱᱟ ᱪᱮᱫᱟᱜ ᱥᱮ ᱩᱱᱠᱩ ᱪᱮᱛᱟᱱ ᱨᱮ ᱜᱮ ᱥᱟᱱᱟᱢ ᱫᱟᱲᱮ ᱢᱮᱱᱟᱜ ᱟᱱᱟ ᱚᱲᱟᱜ ᱠᱟᱱ ᱠᱷᱚᱱ ᱮᱦᱚᱵ ᱠᱟᱛᱮᱜ ᱜᱤᱫᱟᱹᱨ ᱡᱚᱛᱚᱱ ᱡᱚᱜᱟᱣ ᱪᱮᱫᱟᱜ ᱥᱮ ᱛᱤᱨᱞᱟᱹ ᱫᱚ ᱜᱷᱟᱨᱚᱸᱡᱽ ᱞᱩᱠᱷᱤ ᱠᱟᱱᱟ ᱠᱚ ᱱᱮᱛᱟᱨ ᱫᱚ ᱩᱱᱠᱩ ᱪᱮᱛᱟᱱ ᱨᱮ ᱟᱹᱰᱤ ᱫᱟᱲᱮ ᱢᱮᱱᱟᱜ ᱛᱟᱠᱚᱣᱟ ᱟᱛᱳ ᱟᱛᱳ ᱨᱮ ᱜᱩᱥᱴᱤ ᱵᱮᱱᱟᱣ ᱟᱠᱟᱱᱟ ᱩᱱᱠᱩᱣᱟᱜ ᱡᱩᱢᱤᱫ ᱫᱟᱲᱮ ᱫᱚ ᱟᱹᱰᱤ ᱵᱟᱹᱲᱛᱤᱭᱟ ᱟᱠᱚ ᱡᱩᱫᱤ ᱡᱟᱦᱟᱸ ᱱᱟᱜ ᱠᱚ ᱵᱮᱱᱟᱣᱟ ᱥᱟᱨᱠᱟᱨ ᱴᱷᱮᱱ ᱠᱚ ᱟᱹᱨᱡᱤᱭᱟ ᱥᱮ ᱠᱚ ᱠᱷᱚᱡᱚᱜᱼᱟ ᱵᱷᱟᱹᱞᱟᱹᱭ ᱠᱟᱹᱢᱤ ᱞᱟᱹᱜᱤᱫ ᱥᱚᱨᱠᱟᱨ ᱩᱱᱠᱩ ᱜᱩᱥᱴᱤ ᱠᱚᱣᱟᱜ ᱠᱟᱛᱷᱟᱭ ᱟᱸᱡᱚᱢ ᱛᱟᱠᱚᱣᱟ ᱟᱨ ᱥᱚᱨᱠᱟᱨ ᱥᱮᱫ ᱠᱷᱚᱱᱟᱜ ᱜᱚᱲᱚ ᱧᱟᱢ ᱠᱟᱛᱮᱜ ᱟᱭᱢᱟ ᱡᱤᱱᱤᱥ ᱠᱚ ᱠᱚᱨᱟᱣ ᱫᱟᱲᱮᱭᱟᱜᱼᱟ ᱠᱟᱱᱟ ᱚᱱᱟ ᱛᱮ ᱛᱤᱨᱞᱟᱹ ᱠᱚ ᱟᱞᱚ ᱠᱚ ᱛᱟᱭᱚᱢᱚᱜ ᱢᱟ ᱥᱟᱱᱟᱢ ᱚᱲᱟᱜ ᱨᱮᱱ ᱦᱚᱲ ᱜᱮ ᱫᱟᱣᱤᱛᱛᱚ ᱠᱟᱱᱟ ᱩᱱᱠᱩ ᱵᱷᱟᱹᱜᱤ ᱰᱟᱦᱟᱨ ᱛᱮ ᱤᱫᱤ ᱨᱮᱱᱟᱜ